ᱦᱮᱸ ᱥᱤᱢ ᱛᱟᱣ ᱠᱚᱨ ᱠᱚᱫᱚᱧ ᱯᱮᱭᱟ ᱥᱚᱱᱤᱵᱟᱨ ᱦᱟᱴ ᱠᱷᱚᱱᱟᱜ ᱦᱮᱸ ᱦᱟᱛᱟᱣ ᱠᱟᱜ ᱠᱚᱣᱟᱧ ᱵᱟᱨ ᱥᱟᱭ ᱵᱷᱤᱰᱤ ᱢᱮᱨᱚᱢ ᱩᱱᱠᱩ ᱯᱮᱥᱟᱭ ᱜᱷᱳᱲᱟᱫᱷᱚᱨᱟ ᱦᱟᱴ ᱠᱷᱚᱱᱟᱜ ᱦᱟᱛᱟᱣ ᱟᱹᱜᱩ ᱟᱠᱟᱫ ᱠᱚᱣᱟᱹᱧ ᱰᱟᱝᱨᱤ ᱜᱟᱹᱭ ᱮᱱᱛᱮᱫ ᱩᱱᱠᱩ ᱦᱚᱸ ᱦᱟᱛᱟᱣ ᱟᱠᱟᱫ ᱠᱚᱣᱟᱧ ᱯᱩᱱ ᱥᱟᱭ ᱦᱮᱸ ᱠᱟᱬᱟ ᱦᱟᱛᱟᱣ ᱟᱠᱟᱫ ᱠᱚᱣᱟᱧ ᱢᱚᱬᱮ ᱥᱟᱭ ᱠᱚ ᱡᱚᱛᱚᱱ ᱟᱠᱟᱫ ᱠᱚᱣᱟᱧ ᱦᱮᱸ ᱱᱮᱛᱟᱨ ᱫᱚ ᱟᱭᱢᱟ ᱠᱚ ᱦᱩᱭ ᱟᱠᱟᱱᱟ ᱯᱟᱹᱭᱠᱟᱨᱟᱜ ᱫᱚ ᱩᱱᱠᱩ ᱡᱚᱛᱚᱱ ᱦᱚᱯᱚᱱ ᱠᱟᱛᱮᱫ ᱠᱚ ᱡᱚᱛᱚᱱᱮᱫ ᱠᱚᱣᱟ ᱟᱫᱚ ᱩᱱᱠᱩ ᱜᱮᱧ ᱡᱚᱜᱟᱣᱭᱮᱫ ᱠᱚᱣᱟᱧ ᱫᱟᱢ ᱦᱚᱸ ᱱᱤᱛᱚᱜ ᱫᱚ ᱧᱟᱢ ᱮᱫᱟᱹᱧ ᱩᱱᱠᱩ ᱩᱱᱠᱩ ᱦᱚᱛᱮᱫ ᱛᱮ ᱦᱮᱸ